ᱦᱮᱸ ᱱᱚᱣᱟ ᱫᱚ ᱞᱟᱹᱭ ᱜᱟᱱᱚᱜᱼᱟ ᱤᱧ ᱜᱤᱫᱽᱨᱟᱹ ᱠᱷᱚᱱ ᱜᱮ ᱫᱷᱮᱭᱟᱱ ᱥᱮ ᱱᱟᱱᱟ ᱨᱚᱠᱚᱢ ᱡᱳᱜ ᱵᱮᱭᱟᱢ ᱤᱧ ᱠᱚᱨᱟᱣ ᱟᱠᱟᱫᱟ ᱟᱭᱢᱟ ᱩᱛᱟᱹᱨ ᱜᱮ ᱡᱳᱜ ᱵᱮᱭᱟᱢ ᱨᱮᱭᱟᱜ ᱧᱩᱛᱩᱢ ᱢᱮᱱᱟᱜᱼᱟ ᱛᱟᱨ ᱢᱩᱫ ᱨᱮ ᱡᱮᱢᱚᱱ ᱯᱚᱫᱫᱟ ᱥᱚᱱ ᱫᱷᱚᱱᱩᱨᱟᱥᱚᱱ ᱥᱮ ᱟᱨᱚ ᱮᱴᱟᱜ ᱮᱴᱟᱜ ᱢᱮᱱᱟᱜᱼᱟ ᱚᱱᱟ ᱠᱚ ᱠᱚᱨᱟᱣ ᱠᱟᱛᱮ ᱤᱧᱟᱹᱜ ᱦᱚᱲᱢᱚ ᱨᱮ ᱡᱮᱢᱚᱱ ᱫᱩᱨᱵᱚᱞ ᱥᱮ ᱦᱚᱲᱢᱚ ᱜᱚᱲᱦᱚᱱ ᱨᱮ ᱢᱚᱱᱨᱮ ᱱᱤᱨᱟᱹᱭ ᱥᱮ ᱛᱤ ᱡᱟᱸᱜᱟ ᱡᱟᱦᱟᱸ ᱚᱵᱚᱥ ᱠᱟᱛᱮ ᱢᱟᱱᱮ ᱢᱚᱡᱽ ᱵᱩᱡᱷᱟᱹᱜᱼᱟ ᱚᱱᱠᱟ ᱞᱮᱠᱟᱛᱮ ᱡᱚᱢ ᱧᱩ ᱨᱮ ᱵᱷᱟᱹᱞᱤ ᱵᱩᱡ ᱟᱠᱟᱫᱟ ᱠᱟᱹᱢᱤ ᱨᱮ ᱢᱚᱱᱮ ᱵᱟᱹᱭᱥᱟᱹᱜᱼᱟ ᱟᱫᱚ ᱱᱚᱣᱟ ᱠᱚ ᱱᱤᱭᱚᱢᱤᱛᱚ ᱥᱮ ᱯᱮᱨᱟᱭ ᱜᱮ ᱠᱚᱨᱟᱣ ᱞᱮᱠᱷᱟᱱ ᱚᱵᱼᱵᱷᱟᱥ ᱫᱚᱦᱚ ᱞᱮᱠᱷᱟᱱ ᱟᱫᱚ ᱥᱟᱥᱛᱷᱚ ᱯᱚᱠᱷᱮ ᱟᱹᱰᱤ ᱩᱯᱚᱠᱟᱹᱨ ᱜᱮ ᱠᱟᱱᱟ